ᱯᱩᱨᱵᱚ ᱵᱚᱨᱫᱷᱚᱢᱟᱱ ᱦᱚᱱᱚᱛ ᱨᱮᱭᱟᱜ ᱢᱩᱬᱩᱫ ᱥᱮᱪᱮᱫ ᱟᱥᱲᱟ ᱫᱟᱣ ᱠᱚᱫᱚ ᱦᱩᱭᱩᱜ ᱠᱟᱱᱟ ᱢᱟᱱᱠᱚᱲ ᱠᱚᱞᱮᱡᱽ ᱜᱚᱞᱪᱷᱤ ᱠᱚᱞᱮᱡᱽ ᱜᱩᱥᱠᱚᱨᱟ ᱠᱚᱞᱮᱡᱽ ᱢᱟᱭᱠᱮᱞ ᱠᱚᱞᱮᱡᱽ ᱟᱨᱦᱚᱸ ᱮᱢᱟᱱ ᱮᱢᱟᱱ ᱠᱚᱞᱮᱡᱽ ᱠᱚ ᱤᱛᱩᱱ ᱚᱲᱟᱜ ᱨᱮᱭᱟᱜ ᱯᱷᱤ ᱥᱟᱧᱪᱟᱣ ᱫᱚ ᱞᱟᱜᱟᱜ ᱜᱮᱭᱟ ᱢᱤᱱᱤᱢᱟᱢ ᱯᱟᱸᱪᱥᱳ ᱠᱷᱚᱱ ᱦᱟᱡᱟᱨ ᱴᱟᱠᱟ ᱠᱟᱛᱮᱜ ᱤᱛᱩᱱ ᱚᱲᱟᱜ ᱨᱮᱭᱟᱜ ᱯᱷᱤ ᱫᱚ ᱞᱟᱜᱟᱜ ᱜᱮᱭᱟ ᱮᱰᱢᱤᱥᱮᱱ ᱠᱷᱟᱹᱛᱤᱨ ᱟᱨ ᱠᱩᱥᱤᱭᱟᱜ ᱠᱚ ᱥᱟᱛᱟᱢ ᱠᱚᱫᱚ ᱦᱩᱭᱩᱜ ᱠᱟᱱᱟ ᱥᱟᱬᱮᱥ ᱥᱟᱶᱦᱮᱫ ᱱᱟᱜᱟᱢ ᱮᱢᱟᱱ ᱮᱢᱟᱱ ᱥᱟᱛᱟᱢ ᱠᱚ